ᱠᱟᱹᱴᱤᱡ ᱜᱤᱫᱽᱨᱟᱹᱣᱟᱜ ᱯᱟᱲᱦᱟᱣ ᱫᱚ ᱟᱹᱰᱤ ᱢᱚᱡᱽ ᱥᱮ ᱟᱹᱰᱤ ᱪᱮᱦᱮᱨᱟ ᱪᱮᱫᱟᱜ ᱥᱮ ᱱᱩᱠᱩᱣᱟᱜ ᱯᱟᱲᱦᱟᱣ ᱨᱮᱫᱚ ᱯᱟᱲᱦᱟᱣ ᱥᱟᱶ ᱥᱟᱶᱛᱮ ᱪᱷᱚᱵᱤ ᱠᱚᱦᱚᱸ ᱟᱹᱰᱤ ᱟᱛᱷᱟᱢ ᱠᱚ ᱛᱟᱦᱮᱱᱟ ᱮᱢᱚᱱ ᱪᱮᱫ ᱩᱱᱠᱩ ᱚᱱᱟ ᱪᱷᱩᱵᱤ ᱛᱟᱞᱟ ᱛᱮᱜᱮ ᱩᱱᱠᱩ ᱚᱱᱟ ᱯᱟᱲᱦᱟᱣ ᱨᱮᱭᱟᱜ ᱨᱟᱹᱥᱠᱟᱹ ᱠᱚ ᱵᱩᱡᱷᱟᱹᱣᱟ ᱢᱮᱱᱠᱷᱟᱱ ᱩᱱᱠᱩ ᱠᱟᱹᱴᱤᱡ ᱜᱤᱫᱽᱨᱟᱹ ᱯᱟᱲᱦᱟᱣ ᱵᱟᱝᱠᱚ ᱵᱩᱡᱷᱟᱹᱣ ᱨᱮᱦᱚᱸ ᱚᱱᱟ ᱪᱷᱩᱵᱤ ᱛᱟᱞᱟᱛᱮ ᱩᱱᱠᱩ ᱚᱱᱟ ᱯᱟᱲᱦᱟᱣ ᱨᱮᱱᱟᱜ ᱠᱟᱛᱷᱟ ᱠᱚ ᱵᱟᱰᱟᱭ ᱧᱟᱢᱟ ᱚᱱᱟ ᱪᱷᱩᱵᱤ ᱚᱱᱟ ᱪᱷᱩᱵᱤ ᱛᱟᱞᱟᱛᱮ ᱥᱮ ᱪᱷᱩᱵᱤ ᱯᱟᱥᱮ ᱨᱮᱜᱮ ᱪᱷᱩᱵᱤ ᱵᱩᱞᱟᱹᱣ ᱨᱮᱭᱟᱜ ᱚᱯᱥᱮᱱ ᱥᱮ ᱚᱱᱟ ᱪᱷᱩᱵᱤ ᱠᱚ ᱵᱩᱞᱟᱹᱣ ᱜᱮᱭᱟ ᱟᱨ ᱪᱮᱫ ᱩᱱᱠᱩ ᱫᱚ

ᱨᱟᱹᱥᱠᱟᱹ ᱛᱮ ᱥᱮ ᱟᱹᱰᱤ ᱢᱚᱱᱮ ᱟᱛᱮ ᱚᱞᱚᱜ ᱯᱟᱲᱦᱟᱣ ᱨᱮ ᱢᱚᱱᱮ ᱠᱚ ᱮᱢᱟ